ᱦᱮᱸ ᱦᱮᱞᱳ ᱦᱮᱸ ᱩᱢᱩᱞ ᱨᱮᱥᱴᱩᱨᱮᱱᱴ ᱠᱟᱱᱟ ᱟᱭᱢᱟᱠᱤᱪᱷᱩᱜᱤ ᱧᱟᱢᱚᱜ ᱜᱮᱭᱟ ᱡᱮᱢᱚᱱ ᱡᱤᱞᱯᱤᱴᱷᱟᱹ ᱯᱟᱛᱲᱟ ᱯᱤᱴᱷᱟᱹ ᱨᱚᱠᱚᱡ ᱯᱤᱴᱷᱟᱹ ᱞᱟᱹᱰᱩ ᱠᱩ ᱟᱭᱢᱟ ᱠᱤᱪᱷᱩᱜᱤ ᱧᱟᱢᱚᱜᱼᱟ ᱡᱚᱢᱟᱜ ᱵᱟᱝ ᱟᱞᱮᱫᱚ ᱟᱞᱮ ᱨᱮᱥᱴᱩᱨᱮᱱᱴ ᱨᱮᱜᱤᱞᱮ ᱟᱹᱠᱷᱨᱤᱧᱟ ᱡᱟᱦᱟᱸ ᱠᱚᱨᱮᱫᱚ ᱵᱟᱞᱮ ᱟᱹᱠᱷᱨᱤᱧ ᱜᱮᱭᱟ ᱥᱩᱫᱷᱩ ᱨᱮᱥᱴᱩᱨᱮᱱᱴ ᱨᱮᱜᱤ ᱧᱟᱢᱚᱜ ᱜᱮᱭᱟ ᱱᱤᱭᱟᱹ ᱠᱚᱫᱚ ᱦᱮᱸ ᱤᱥᱤᱱ ᱫᱚ ᱛᱟᱦᱚᱞᱮ ᱚᱱᱠᱟᱞᱮᱠᱟ ᱵᱮᱵᱚᱥᱛᱟ ᱦᱩᱭᱩᱜᱼᱟ ᱛᱟᱦᱚᱞᱮ ᱚᱱᱞᱟᱭᱤᱱ ᱛᱮᱦᱚᱸ ᱛᱟᱦᱚᱞᱮ ᱠᱟᱹᱢᱤ ᱦᱩᱭᱩᱜᱼᱟ ᱦᱮᱸ ᱦᱮᱸ ᱦᱚᱲᱦᱚᱸ ᱟᱭᱢᱟᱠᱩ ᱵᱟᱲᱟᱭ ᱧᱟᱢᱜᱮᱭᱟ ᱴᱷᱤᱠᱜᱮᱭᱟ ᱯᱷᱳᱱ ᱟᱹᱢᱟᱹᱧᱦᱟᱜ ᱦᱮᱸ